ᱦᱮᱞᱳ ᱡᱚᱸᱦᱟᱨ ᱜᱮ ᱤᱧᱫᱚ ᱨᱩᱨᱩᱭᱤᱡ ᱥᱮ ᱨᱩᱨᱩ ᱵᱟᱞᱟ ᱟᱢᱫᱚ ᱚᱠᱚᱭᱴᱟᱜ ᱦᱮᱸ ᱢᱟᱹᱫᱟᱹᱲᱤᱭᱟᱹ ᱵᱟᱞᱟ ᱠᱟᱹᱱᱟᱹᱧ ᱪᱮᱫ ᱠᱚᱵᱮᱱ ᱮᱢ ᱵᱟᱲᱟᱭᱟ ᱦᱮᱸ ᱤᱧ ᱵᱟᱲᱟᱭ ᱜᱤᱭᱟᱹᱧ ᱤᱧᱦᱚᱸ ᱫᱟᱸᱥᱟᱭ ᱠᱚ ᱫᱚᱱ ᱠᱚ ᱥᱚᱨᱦᱟᱭ ᱠᱚ ᱱᱡᱚᱛᱚᱣᱟᱜ ᱜᱤᱧ ᱵᱟᱲᱟᱭᱟ ᱤᱧᱦᱚᱸ ᱦᱮᱸ ᱦᱳᱭ ᱫᱟᱜ ᱵᱟᱯᱞᱟ ᱦᱚᱸ ᱤᱧ ᱦᱚᱸ ᱫᱟᱜ ᱵᱟᱯᱞᱟ ᱦᱚᱸ ᱤᱭᱟᱹ ᱰᱷᱚᱞ ᱨᱩ ᱦᱚᱧ ᱵᱟᱲᱟᱭ ᱜᱮᱭᱟ ᱡᱚᱛᱚᱣᱟᱜ ᱜᱮ ᱛᱤᱨᱭᱳ ᱵᱟᱱᱟᱢ ᱠᱚ ᱵᱟᱱᱟᱢ ᱠᱚ ᱡᱚᱛᱚᱣᱟᱜ ᱜᱤᱧ ᱵᱟᱲᱟᱭᱟ ᱦᱮᱸ ᱡᱚᱛᱚ ᱥᱚᱢᱚᱭ ᱜᱤᱧ ᱨᱩᱭᱟ ᱛᱤᱨᱭᱳ ᱚᱨᱚᱝ ᱦᱚᱧ ᱵᱟᱲᱟᱭ ᱜᱮᱭᱟ ᱟᱹᱰᱤ ᱢᱚᱡᱤᱧ ᱚᱨᱚᱝ ᱜᱮᱭᱟ ᱟᱹᱰᱤ ᱢᱚᱡᱽ ᱥᱟᱰᱮ ᱛᱤᱧᱟ ᱟᱸᱡᱚᱢᱚᱜᱼᱟ ᱦᱮᱸ ᱦᱳᱭ ᱟᱹᱰᱤ ᱨᱟᱹᱥᱠᱟᱹᱣᱟᱱ ᱠᱟᱱ ᱜᱮᱭᱟᱢ ᱛᱚᱵᱮ ᱟᱢ ᱦᱚᱸ ᱦᱮᱸ ᱵᱟᱲᱟᱭ ᱜᱤᱭᱟᱹᱧ ᱡᱚᱛᱚ ᱜᱤᱧ ᱵᱟᱲᱟᱭ ᱜᱮᱭᱟ ᱦᱮᱸ ᱦᱮᱸ ᱵᱟᱠᱷᱟᱱ ᱫᱚ ᱵᱟᱲᱟᱭ ᱫᱚ ᱵᱟᱲᱟᱭ ᱜᱮ ᱵᱚᱞᱮ ᱡᱚᱛᱚᱣᱟᱜ ᱜᱮ ᱚᱱᱟ ᱤᱭᱟᱹ ᱫᱟᱸᱥᱟᱭ ᱪᱷᱟᱯ ᱫᱟᱸᱥᱟᱭ ᱦᱮᱸ ᱦᱮᱸ ᱟᱹᱰᱤ ᱪᱩᱲᱩᱠ ᱯᱩᱴᱩᱠ ᱜᱮ ᱡᱚᱛᱚᱣᱟᱜ ᱟᱹᱰᱤ ᱨᱟᱹᱥᱠᱟᱹᱧ ᱟᱹᱭᱠᱟᱹᱣᱟ ᱦᱮᱸ ᱚᱱᱠᱟᱜᱤᱧ ᱫᱚᱱᱟ ᱛᱩᱢᱫᱟᱜ ᱤᱧ ᱪᱮᱴᱟᱜ ᱞᱮᱠᱷᱟᱱ ᱜᱮ ᱵᱟᱝ ᱟᱹᱰᱤ ᱨᱟᱹᱥᱠᱟᱹᱧ ᱟᱹᱭᱠᱟᱹᱣᱟ ᱤᱧᱦᱚᱸ ᱠᱟᱹᱢᱤ ᱦᱚᱧ ᱧᱤᱨ ᱵᱟᱹᱜᱤᱭᱟᱜᱼᱟ ᱜᱚᱜᱚ ᱛᱟᱠᱚ ᱠᱚ ᱢᱤᱛᱟᱹᱧ ᱠᱷᱟᱱ ᱮᱱᱦᱚᱸ ᱛᱩᱢᱫᱟᱜ ᱨᱩ ᱫᱚᱧ ᱫᱟᱹᱲ ᱜᱮᱭᱟ ᱡᱩᱫᱤ ᱠᱚ ᱢᱤᱛᱟᱹᱧᱟ ᱛᱩᱢᱫᱟᱜ ᱵᱟᱢ ᱨᱩᱭᱟ ᱟᱫᱚᱧ ᱫᱟᱹᱲ ᱠᱟᱜ ᱜᱮ ᱦᱮᱸ ᱦᱮᱸ ᱦᱮᱸ